ᱦᱮᱞᱳ ᱠᱚᱭᱞᱟᱥ ᱦᱳᱴᱮᱞ ᱮᱱᱰ ᱨᱮᱥᱴᱩᱨᱮᱱᱴ ᱨᱮᱱ ᱢᱟᱹᱞᱤᱠ ᱠᱟᱱᱟᱢ ᱛᱚ ᱤᱧ ᱡᱟᱦᱟᱧ ᱚᱰᱟᱨ ᱠᱟᱜ ᱚᱱᱟ ᱚᱰᱟᱨ ᱨᱮ ᱪᱤᱱᱤ ᱡᱟᱛᱮ ᱠᱚᱢ ᱞᱟᱜᱟᱜ ᱢᱟ ᱟᱨ ᱴᱷᱤᱠ ᱥᱚᱢᱚᱭ ᱨᱮ ᱡᱟᱛᱮ ᱤᱧᱟᱹᱜ ᱚᱲᱟᱜ ᱨᱮ ᱥᱮᱴᱮᱨᱚᱜ ᱢᱟ ᱟᱨ ᱜᱟᱯᱟ ᱢᱚᱴᱟᱢᱩᱴᱤ ᱛᱤᱱ ᱵᱟᱡᱮ ᱚᱠᱛᱮ ᱨᱮ ᱡᱟᱛᱮ ᱤᱧᱟᱹᱜ ᱚᱲᱟᱜ ᱨᱮ ᱥᱮᱴᱮᱨᱚᱜ ᱤᱧᱟᱹᱜ ᱴᱷᱤᱠᱟᱹᱱᱟ ᱫᱚ ᱦᱩᱭᱩᱜ ᱠᱟᱱᱟ ᱵᱷᱟᱞᱩᱠᱰᱟᱸᱜᱟ ᱯᱳᱥᱴ ᱳᱯᱤᱥ ᱞᱚᱠᱠᱷᱤᱯᱩᱨ ᱛᱷᱟᱱᱟ ᱜᱟᱡᱚᱞ ᱡᱮᱞᱟ ᱢᱟᱞᱫᱟ ᱱᱚᱣᱟ ᱴᱷᱤᱠᱟᱹᱱᱟ ᱨᱮ ᱡᱟᱛᱮ ᱤᱧᱟᱹᱜ ᱡᱟᱦᱟᱧ ᱚᱰᱟᱨ ᱟᱠᱟᱫ ᱚᱱᱟ ᱚᱰᱟᱨ ᱡᱟᱛᱮ ᱴᱷᱤᱠ ᱥᱚᱢᱚᱭ ᱨᱮ ᱯᱳᱣᱪᱷᱟᱜ ᱢᱟ ᱢᱟ ᱮᱱᱠᱷᱟᱱ ᱡᱚᱦᱟᱨ